ᱦᱮᱸ ᱤᱧ ᱪᱟᱥᱤ ᱦᱚᱲ ᱠᱟᱱ ᱜᱮᱭᱟ ᱤᱧ ᱪᱟᱥ ᱢᱚᱫᱽᱫᱷᱮ ᱦᱳᱭᱳᱜ ᱠᱟᱱᱟ ᱦᱳᱲᱳ ᱪᱟᱥᱟᱹᱧ ᱯᱨᱚᱛᱷᱚᱢ ᱦᱳᱲᱳ ᱦᱳᱲᱳ ᱪᱟᱥ ᱠᱟᱛᱮ ᱦᱳᱲᱩ ᱜᱮᱫ ᱠᱟᱛᱮ ᱤᱧ ᱮᱨᱟ ᱛᱩᱲᱤ ᱛᱩᱲᱤ ᱜᱮᱫ ᱠᱟᱛᱮ ᱡᱩᱫᱤ ᱥᱮᱨᱚᱠᱚᱢ ᱴᱟᱭᱤᱢ ᱛᱟᱦᱮᱱ ᱠᱷᱟᱱ ᱛᱤᱞᱢᱤᱧ ᱤᱧ ᱮᱨᱟ ᱚᱱᱟ ᱠᱷᱚᱱ ᱜᱮ ᱤᱧᱟᱹᱜ ᱪᱟᱞᱟᱜᱼᱟ ᱴᱩᱠᱼᱴᱟᱠ